ᱤᱧ ᱥᱮᱫᱟᱭ ᱦᱟᱯᱲᱟᱢ ᱠᱚᱴᱷᱮᱱ ᱤᱧ ᱟᱸᱡᱚᱢ ᱟᱠᱟᱜᱼᱟ ᱡᱮ ᱞᱮᱭᱟᱠᱚ ᱵᱤᱞᱤ ᱡᱚᱢ ᱢᱟᱱᱮ ᱩᱵ ᱯᱟᱺᱰᱩᱜᱼᱟ ᱢᱮᱱᱠᱷᱟᱱ ᱤᱧ ᱚᱲᱟᱜ ᱠᱚᱨᱮ ᱥᱮ ᱵᱟᱡᱟᱨ ᱠᱚᱨᱮᱧ ᱪᱟᱞᱟ ᱞᱮᱱ ᱠᱷᱟᱱ ᱵᱤᱞᱤ ᱡᱚᱢ ᱫᱚ ᱟ ᱰᱤ ᱜᱮᱧ ᱠᱩᱥᱤᱭᱟᱜ ᱜᱮᱭᱟ